ᱚᱲᱟᱜ ᱨᱮᱱᱟᱜ ᱫᱚ ᱥᱟᱯᱷᱟᱭ ᱠᱚᱜᱮ ᱡᱮᱨᱮᱲ ᱯᱚᱛᱟᱣ ᱢᱟᱲᱟᱝ ᱦᱟᱥᱟᱢ ᱟᱹᱜᱩᱭᱟ ᱟᱨ ᱦᱟᱥᱟ ᱟᱹᱜᱩ ᱠᱟᱛᱮᱫ ᱟᱨᱦᱚᱸᱢ ᱯᱩᱸᱡᱤ ᱡᱟᱣᱨᱟᱭᱟ ᱯᱷᱤᱨ ᱚᱱᱟ ᱵᱷᱤᱛᱮᱢ ᱡᱷᱟᱲᱟᱣᱟ ᱡᱷᱟᱲᱟᱣ ᱠᱟᱛᱮᱫ ᱢᱟᱱᱮ ᱚᱱᱟ ᱠᱷᱟᱱ ᱞᱟᱜ ᱪᱷᱟᱰᱟᱣᱟ ᱤᱥᱠᱮᱵᱟᱫ ᱚᱱᱟᱢ ᱯᱞᱮᱱ ᱧᱚᱸᱜᱟ ᱟᱨᱦᱚᱢ ᱡᱮᱨᱮᱲ ᱧᱚᱜᱟ ᱯᱞᱮᱱᱟᱢ ᱢᱤᱫ ᱫᱷᱟᱹᱣ ᱨᱮᱫᱚ ᱵᱟᱭ ᱯᱞᱮᱱᱚᱜᱼᱟ ᱢᱟᱱᱮ ᱟᱹᱰᱤ ᱜᱷᱟᱹᱲᱤᱡᱽ ᱠᱟᱛᱮᱫ ᱜᱮ ᱱᱟᱜ ᱫᱤᱱ ᱧᱚᱜ ᱠᱟᱛᱮᱫ ᱜᱮ ᱮᱠᱵᱟᱨ ᱚᱱᱟᱢ ᱡᱷᱟᱰᱟᱣ ᱠᱮᱜᱼᱟ ᱯᱷᱤᱨᱮᱢ ᱡᱮᱨᱮᱲ ᱠᱮᱜᱼᱟ ᱟᱨᱦᱚᱸ ᱫᱩ ᱵᱟᱨ ᱡᱮᱨᱮᱲ ᱦᱩᱭᱩᱜᱼᱟ ᱤᱥᱠᱮᱵᱟᱫᱮᱢ ᱜᱩᱨᱤᱡᱟ ᱜᱩᱨᱤᱡᱽ ᱠᱟᱛᱮᱫ ᱚᱱᱟ ᱵᱟᱦᱟ ᱠᱚ ᱵᱮᱱᱟᱣᱟᱜᱼᱟ ᱡᱟᱦᱟᱸᱞᱮᱠᱟ ᱰᱤᱡᱟᱭᱤᱱ ᱥᱟᱱᱟᱢᱟ ᱚᱱᱠᱟᱜᱮᱢ ᱰᱤᱡᱟᱭᱤᱱ ᱫᱟᱲᱮᱭᱟᱜᱼᱟ ᱚᱱᱟ ᱵᱟᱢ ᱠᱩᱥᱤᱭᱟᱜ ᱠᱟᱱ ᱠᱷᱟᱱ ᱫᱚ ᱟᱨᱦᱚᱸ ᱚᱸᱰᱮᱢ ᱞᱟᱹᱠᱤᱨ ᱡᱩᱛ ᱠᱮᱜᱼᱟ ᱞᱟᱹᱠᱤᱨ ᱡᱩᱛ ᱠᱟᱛᱮᱫ ᱟᱨᱦᱚᱸᱢ ᱵᱮᱱᱟᱣᱮᱜᱼᱟ ᱱᱚᱣᱟ ᱰᱤᱡᱟᱭᱤᱱ ᱵᱟᱭ ᱪᱮᱨᱦᱟᱜ ᱠᱟᱱᱟ ᱱᱟᱣᱟ ᱰᱤᱡᱟᱭᱤᱱ ᱵᱟᱭ ᱪᱮᱨᱦᱟᱜ ᱠᱟᱱᱟ ᱢᱟᱱᱮ ᱥᱮ ᱮᱱᱠᱷᱟᱱ ᱚᱱᱟ ᱦᱟᱥᱟ ᱟᱹᱜᱩ ᱦᱩᱭᱩᱜᱼᱟ ᱯᱷᱤᱨ ᱟᱹᱜᱩᱭᱟᱢ ᱟᱹᱰᱤ ᱡᱷᱟᱹᱞ ᱠᱷᱚᱱ ᱦᱟᱥᱟ ᱟᱹᱜᱩ ᱦᱩᱭᱩᱜᱼᱟ ᱦᱟᱱᱮ ᱮᱠᱥᱛᱟᱞᱥᱟ ᱠᱷᱚᱱᱮᱢ ᱟᱹᱜᱩᱭᱟ ᱵᱟᱝᱠᱷᱟᱱ ᱥᱟᱸᱡᱟᱣ ᱠᱷᱚᱱᱮᱢ ᱟᱹᱜᱩᱭᱟ ᱯᱩᱸᱰ ᱵᱟᱞᱟ ᱚᱱᱟᱛᱮ ᱪᱮᱛᱟᱱ ᱯᱚᱛᱟᱣ ᱦᱩᱭᱩᱜᱼᱟ ᱪᱮᱛᱟᱱ ᱯᱚᱛᱟᱣ ᱠᱟᱛᱮᱫ ᱯᱷᱤᱨ ᱚᱸᱰᱮᱢ ᱰᱤᱡᱟᱭᱤᱱᱟ ᱰᱤᱡᱟᱭᱤᱱ ᱠᱟᱛᱮᱫ ᱫᱚᱠᱟᱱ ᱠᱷᱚᱱᱮᱢ ᱟᱨᱦᱚᱢ ᱟᱹᱜᱩᱭᱟ ᱜᱚᱴᱟ ᱞᱤᱞ ᱠᱤᱨᱤᱧ ᱦᱩᱭᱩᱜᱼᱟ ᱜᱚᱴᱟ ᱞᱤᱞ ᱠᱛᱤᱨᱤᱧ ᱠᱟᱛᱮᱫ ᱯᱟᱹᱲᱞᱟᱹᱠᱟᱢ ᱯᱟᱹᱲᱞᱟᱹᱠ ᱯᱩᱨᱟᱹᱣᱮᱱᱟ ᱥᱮ ᱯᱷᱤᱨ ᱱᱟᱛᱮᱨᱮᱢ ᱞᱟᱹᱠᱤᱨᱟ ᱵᱷᱮᱜᱟᱨ ᱚᱱᱟ ᱞᱟᱹᱠᱤᱨ ᱠᱟᱛᱮᱫ ᱚᱱᱟ ᱵᱷᱤᱛᱤᱨ ᱨᱮ ᱮᱴᱟᱜ ᱦᱟᱥᱟ ᱛᱮᱢ ᱯᱚᱛᱟᱣᱟ ᱮᱴᱟᱜ ᱦᱟᱥᱟᱛᱮ ᱯᱚᱛᱟᱣ ᱠᱟᱛᱮᱫ ᱚᱸᱰᱮ ᱯᱷᱤᱨ ᱠᱷᱤᱪᱲᱤᱭᱟᱢ ᱡᱷᱤᱸᱜᱟᱹ ᱦᱟᱥᱟᱢ ᱯᱚᱛᱟᱣᱟ ᱵᱟᱠᱷᱟᱱ ᱡᱟᱦᱟᱱᱟᱜ ᱜᱩᱞᱟᱵᱤᱭᱟᱜ ᱜᱮ ᱟᱢ ᱦᱟᱸᱜ ᱪᱮᱫ ᱫᱷᱟᱨᱟ ᱯᱚᱸᱥᱚᱫᱮᱢ ᱵᱩᱡᱷᱟᱹᱣᱟ ᱚᱱᱟᱜᱮ ᱦᱟᱸᱜ ᱮᱢ ᱯᱚᱛᱟᱣᱟ ᱚᱱᱟ ᱯᱚᱛᱟᱣ ᱦᱩᱭ ᱠᱟᱛᱮᱫ ᱤᱥᱠᱮᱵᱟᱫ ᱟᱨᱦᱚᱸ ᱰᱤᱡᱟᱭᱤᱱ ᱯᱚᱛᱟᱣ ᱥᱟᱱᱟᱢ ᱠᱟᱱᱟᱢ ᱠᱟᱱᱟ ᱪᱮᱫ ᱵᱟᱦᱟ ᱠᱚ ᱱᱟᱜ ᱪᱮ ᱨᱮᱹᱞᱜᱟᱹᱰᱤ ᱰᱤᱡᱟᱭᱤᱱ ᱠᱚ ᱪᱮᱫ ᱵᱟᱥ ᱜᱟᱹᱰᱤ ᱰᱤᱡᱟᱭᱤᱱ ᱠᱚ ᱟᱢ ᱪᱮᱫ ᱯᱚᱥᱟᱣᱟᱢ ᱠᱟᱱᱟ ᱚᱱᱟᱜᱮ ᱞᱤᱠᱤᱱ ᱤᱧᱫᱚ ᱵᱟᱦᱟᱜᱮ ᱯᱩᱨᱟᱹᱧ ᱠᱩᱥᱤᱭᱟᱜᱼᱟ ᱵᱟᱦᱟ ᱰᱤᱡᱟᱭᱤᱱᱤᱧ ᱵᱮᱱᱟᱣᱟ ᱢᱚᱨᱮᱢ ᱵᱮᱱᱟᱣ ᱞᱮᱠᱷᱟᱱ ᱢᱚᱨ ᱟᱨ ᱡᱟᱦᱟᱱᱤᱡᱽ ᱜᱮ ᱢᱤᱴᱷᱩ ᱛᱟᱱᱟᱜ ᱵᱟᱝᱠᱷᱟᱱ ᱵᱟᱦᱟ ᱛᱟᱱᱟᱜ ᱟᱢ ᱪᱮᱫ ᱦᱟᱸᱜ ᱢᱟᱱᱮ ᱟᱢ ᱩᱱᱟᱹᱜ ᱯᱚᱸᱥᱚᱫᱟᱢ ᱠᱟᱱᱟ ᱚᱱᱟ ᱮᱱᱠᱷᱟᱱ ᱤᱧᱫᱚ ᱠᱷᱩᱱᱴᱤᱧ ᱵᱮᱱᱟᱣᱟ ᱠᱷᱩᱱᱴᱤ ᱵᱮᱱᱟᱣ ᱠᱟᱛᱮᱫ ᱯᱷᱤᱨ ᱠᱷᱩᱱᱴᱤᱧ ᱯᱚᱛᱟᱣᱟ ᱟᱨ ᱚᱱᱟ ᱜᱩᱞᱟᱵᱤ ᱠᱟᱞᱟᱨ ᱵᱟᱠᱷᱟᱱ ᱥᱟᱥᱟᱝᱟᱜ ᱡᱟᱦᱟᱱᱟᱜ ᱜᱮ ᱱᱟᱜ ᱨᱚᱝᱳᱮᱢ ᱮᱢᱮᱜᱼᱟ ᱤᱱᱟᱹ ᱯᱚᱨᱮ ᱚᱱᱟ ᱠᱷᱚᱱ ᱛᱤ ᱯᱚᱛᱟᱣ ᱦᱩᱭ ᱠᱟᱛᱮᱫ ᱚᱱᱟ ᱰᱟᱵᱟᱢ ᱛᱮᱭᱟᱨ ᱠᱮᱜᱼᱟ ᱰᱟᱵᱟ ᱛᱮᱭᱟᱨ ᱠᱟᱛᱮᱫ ᱚᱸᱰᱮ ᱵᱟᱦᱟᱢ ᱛᱮᱭᱟᱨ ᱠᱮᱫᱼᱟ ᱞᱟᱠ ᱞᱟᱠ ᱵᱟᱦᱟ ᱛᱮᱭᱟᱨ ᱠᱮᱫ ᱠᱚᱣᱟ ᱵᱟᱦᱟ ᱛᱮᱭᱟᱨ ᱯᱩᱨᱟᱹᱣ ᱠᱟᱛᱮᱫ ᱯᱷᱤᱨ ᱚᱸᱰᱮ ᱠᱟᱞᱟᱨᱮᱢ ᱡᱚᱫ ᱠᱮᱜᱼᱟ ᱠᱟᱞᱟᱨ ᱡᱚᱫ ᱠᱟᱛᱮᱫ ᱚᱱᱟ ᱵᱟᱦᱟ ᱵᱮᱱᱟᱣᱮᱱᱟ ᱥᱮ ᱯᱷᱤᱨ ᱜᱚᱴᱟ ᱞᱤᱞᱛᱮ ᱪᱮᱛᱟᱱ ᱪᱮᱛᱟᱱ ᱟᱨᱦᱚᱢ ᱡᱚᱫ ᱠᱚᱣᱟ ᱩᱱᱠᱩ ᱵᱟᱦᱟ ᱠᱚ ᱯᱩᱨᱟᱹᱣᱮᱱᱟ ᱜᱚᱴᱟ ᱞᱤᱞ ᱚᱱᱟ ᱫᱷᱟᱨᱮ ᱫᱷᱟᱨᱮ ᱛᱮᱢ ᱰᱤᱡᱟᱭᱤᱱ ᱠᱚᱣᱟ ᱰᱤᱡᱟᱭᱤᱱ ᱦᱩᱭ ᱠᱟᱛᱮᱫ ᱮᱱᱠᱷᱟᱱ ᱟᱨᱦᱚᱸ ᱪᱮᱨᱦᱟ ᱫᱷᱟᱨᱟ ᱠᱚ ᱧᱮᱞᱚᱜᱼᱟ ᱤᱥᱠᱮᱵᱟᱫ ᱜᱟᱢᱞᱟᱢ ᱛᱮᱭᱟᱨᱟ ᱜᱟᱢᱞᱟᱢ ᱛᱮᱭᱟᱨᱟ ᱥᱟᱠᱟᱢᱮᱢ ᱛᱮᱭᱟᱨᱟᱭ ᱠᱷᱟᱱ ᱟᱨᱦᱚᱸ ᱪᱮᱦᱨᱟᱭ ᱧᱮᱞᱚᱜᱼᱟ ᱯᱷᱤᱨ ᱚᱱᱟ ᱞᱟᱛᱟᱨ ᱠᱟᱛᱮᱫ ᱫᱚ ᱟᱨᱦᱚᱸ ᱢᱚᱛᱞᱚᱵᱽ ᱵᱟᱵᱮᱨᱮᱢ ᱴᱟᱱᱟᱣᱟ ᱵᱟᱵᱮᱨ ᱴᱟᱱᱟᱣ ᱠᱟᱛᱮᱫ ᱯᱷᱤᱨ ᱦᱮᱸᱫᱮᱭᱟᱜ ᱛᱮᱢ ᱯᱚᱛᱟᱣᱟ ᱦᱮᱸᱫᱮᱭᱟᱜ ᱯᱚᱛᱟᱣ ᱠᱟᱛᱮᱫ ᱚᱱᱟ ᱠᱟᱢᱯᱞᱤᱴᱮᱱᱟ ᱥᱮ ᱛᱟᱢ ᱦᱮᱸᱫᱮᱭᱟᱜ ᱯᱚᱛᱟᱣ ᱠᱟᱛᱮᱫ ᱟᱨᱦᱚᱸ ᱚᱱᱟ ᱞᱟᱛᱟᱨ ᱨᱮ ᱟᱨᱦᱚᱸᱢ ᱰᱤᱡᱟᱭᱤᱱᱟ ᱰᱤᱡᱟᱭᱤᱱ ᱠᱟᱛᱮᱫ ᱚᱸᱰᱮᱢ ᱡᱮᱨᱮᱲ ᱧᱚᱜᱟ ᱞᱟᱛᱟᱨ ᱩᱛᱟᱹᱨ ᱨᱮ ᱞᱟᱛᱟᱨ ᱩᱠᱛᱟᱹᱨ ᱨᱮᱢ ᱡᱮᱨᱮᱲᱟ ᱦᱟᱸᱜ ᱵᱷᱤᱛ ᱨᱮᱜᱮ ᱡᱮᱨᱮᱲ ᱠᱟᱛᱮᱢ ᱜᱩᱨᱤᱡᱽ ᱠᱮᱜᱼᱟ ᱟᱨ ᱦᱚᱸᱜᱼᱚᱸᱰᱮ ᱢᱟᱱᱮ ᱟᱨᱟᱜᱟᱜ ᱛᱮ ᱪᱮ ᱯᱩᱸᱰᱟᱜ ᱛᱮ ᱪᱮᱫ ᱞᱤᱥᱞᱟᱜ ᱛᱮ ᱟᱢ ᱯᱚᱛᱟᱣ ᱥᱟᱱᱟᱢ ᱠᱟᱱᱟ ᱚᱱᱟ ᱰᱤᱡᱟᱭᱤᱱᱮᱢ ᱚᱱᱟ ᱰᱤᱡᱟᱭᱤᱱ ᱦᱩᱭ ᱠᱟᱛᱮᱫ ᱯᱷᱤᱨ ᱤᱱ ᱤᱱᱟᱹ ᱵᱷᱤᱛᱤᱨ ᱨᱮ ᱯᱩᱨᱟᱹᱣ ᱠᱨᱟᱛᱮᱫ ᱟᱨᱦᱚᱸ ᱞᱟᱛᱟᱨ ᱚᱛᱨᱮ ᱢᱟᱱᱮ ᱚᱛ ᱨᱮᱦᱚᱸ ᱟᱨᱦᱚᱢ ᱪᱷᱟᱰᱟᱣ ᱧᱚᱜ ᱠᱮᱭᱟ ᱪᱷᱟᱰᱟᱣ ᱧᱚᱜ ᱠᱟᱛᱮᱫ ᱚᱸᱰᱮᱢ ᱞᱟᱥᱨᱟᱣ ᱠᱮᱭᱟ ᱞᱟᱥᱨᱟᱣ ᱠᱟᱛᱮᱫ ᱛᱤᱨᱮᱢ ᱡᱮᱨᱮᱲ ᱠᱮᱭᱟ ᱡᱮᱨᱮᱲ ᱠᱟᱛᱮᱫ ᱯᱷᱤᱨ ᱰᱟᱵᱟᱢ ᱛᱮᱭᱟᱨ ᱠᱮᱜᱼᱟ ᱰᱟᱵᱟ ᱛᱮᱭᱟᱨ ᱠᱟᱛᱮᱫ ᱮᱢ ᱵᱟᱦᱟ ᱠᱚᱢ ᱛᱮᱭᱟᱨ ᱠᱮᱭᱟ ᱪᱮᱫ ᱵᱮᱱᱟᱣ ᱥᱟᱱᱟᱢᱟ ᱚᱱᱟ ᱱᱟᱜᱼᱮᱢ ᱵᱮᱱᱟᱣᱟ ᱤᱥᱠᱮᱵᱟᱫ ᱞᱟᱹᱠᱤᱨ ᱟᱨᱦᱚᱸᱢ ᱠᱷᱤᱪᱟᱹᱣ ᱠᱚᱣᱟ ᱞᱟᱹᱠᱤᱨ ᱠᱷᱤᱪᱟᱹᱣ ᱠᱟᱛᱮᱫ ᱰᱟᱵᱟ ᱰᱟᱵᱟ ᱵᱷᱤᱛᱤᱨ ᱨᱮ ᱩᱱᱠᱩ ᱵᱟᱦᱟ ᱠᱚᱢ ᱵᱮᱱᱟᱣ ᱠᱚᱣᱟ ᱵᱟᱦᱟ ᱠᱚ ᱵᱮᱱᱟᱣ ᱯᱩᱨᱟᱹᱣ ᱠᱟᱛᱮᱫ ᱯᱷᱤᱨ ᱚᱸᱰᱮ ᱪᱮᱬᱮ ᱵᱮᱱᱟᱣ ᱥᱟᱱᱟᱢᱟ ᱪᱮᱫ ᱮᱱᱠᱷᱟᱱ ᱚᱱᱟ ᱪᱮᱬᱮ ᱦᱚᱸᱢ ᱵᱮᱱᱟᱣ ᱫᱟᱲᱮᱭᱟᱠᱚᱣᱟ ᱞᱤᱠᱤᱫ ᱞᱤᱠᱤᱫ ᱵᱟᱦᱟ ᱵᱮᱱᱟᱣᱟ ᱵᱤ ᱵᱟᱦᱟ ᱠᱨᱚ ᱵᱮᱱᱟᱣ ᱯᱩᱨᱟᱹᱣ ᱠᱟᱛᱮᱫ ᱯᱷᱤᱨ ᱚᱸᱰᱮ ᱦᱚᱸ ᱪᱮᱬᱮ ᱵᱮᱱᱟᱣ ᱥᱟᱱᱟᱢᱟ ᱪᱮᱫ ᱮᱱᱠᱷᱟᱱ ᱚᱱᱟ ᱪᱮᱬᱮ ᱦᱚᱸᱢ ᱵᱮᱱᱟᱣ ᱫᱟᱲᱮᱭᱟᱠᱚᱣᱟ ᱞᱤᱠᱤᱱ ᱤᱧ ᱫᱚ ᱵᱟᱦᱟᱧ ᱵᱮᱱᱟᱣᱟ ᱞᱟᱹᱠᱛᱤ ᱨᱮ ᱟᱨ ᱪᱮᱬᱮ ᱦᱩᱧ ᱵᱮᱱᱟᱣ ᱠᱚᱣᱟ ᱥᱟᱭᱤᱰᱼᱥᱟᱭᱤᱰ ᱨᱮ ᱮᱱᱠᱷᱟᱱ ᱟᱹᱰᱤ ᱪᱮᱨᱦᱟ ᱠᱚ ᱧᱮᱞᱚᱜᱼᱟ ᱚᱱᱠᱛᱟ ᱜᱮ ᱢᱟᱱᱮ ᱯᱩᱨᱟᱹ ᱪᱤᱸᱠᱟᱹᱬ ᱴᱷᱤᱠ ᱢᱮ ᱚᱛ ᱪᱤᱸᱠᱟᱹᱲ ᱴᱷᱤᱠ ᱠᱟᱛᱮᱫ ᱩᱱᱠᱩ ᱠᱚᱫᱚ ᱠᱚ ᱵᱮᱱᱟᱣᱟ ᱮᱱᱠᱷᱟᱱ ᱟᱹᱰᱤ ᱪᱮᱦᱨᱟ ᱠᱚ ᱛᱮᱭᱟᱨᱚᱜᱼᱟ ᱧᱮᱞᱡᱚᱝ ᱦᱚᱸ ᱪᱮᱦᱨᱟ ᱫᱷᱟᱨᱟ ᱡᱟᱜᱮᱢ ᱜᱩᱨᱤᱡᱽ ᱯᱷᱟᱨᱪᱟᱹᱭᱟ ᱪᱮ ᱟᱹᱰᱤ ᱪᱮᱨᱦᱟ ᱠᱚ ᱛᱮᱭᱟᱨᱚᱜᱼᱟ ᱚᱱᱠᱟ ᱠᱷᱟᱱ ᱢᱟᱲᱟᱝ ᱫᱚ ᱩᱱᱟᱹᱜ ᱵᱮᱥ ᱫᱚ ᱵᱟᱠᱚ ᱧᱮᱞᱚᱜᱼᱟ ᱛᱟᱭᱚᱢ ᱛᱮᱫᱚ ᱪᱮᱦᱨᱟ ᱠᱚᱠᱚ ᱧᱮᱞᱚᱜᱼᱟ ᱵᱮᱱᱟᱣ ᱯᱩᱨᱟᱹᱣ ᱠᱟᱛᱮᱫ ᱮᱱᱠᱷᱟᱱ ᱯᱩᱨᱟᱹ ᱵᱮᱥ ᱠᱚ ᱧᱮᱞᱚᱜᱼᱟ ᱚᱱᱟ ᱞᱟᱹᱜᱤᱫ ᱥᱟᱫᱟᱢ ᱤᱭᱟᱹ ᱦᱚᱪᱚᱭ ᱠᱷᱟᱱ ᱩᱱᱟᱹᱜ ᱛᱟᱜᱽᱲᱟ ᱵᱟᱭ ᱵᱩᱡᱷᱟᱹᱜᱼᱟ ᱵᱟᱰᱟᱭ ᱦᱚᱲ ᱞᱟᱹᱜᱤᱫ ᱛᱮᱫᱚ ᱢᱟᱱᱮ ᱵᱮᱥ ᱫᱷᱟᱨᱟᱜᱮ ᱤᱭᱟᱹ ᱵᱮᱱᱟᱣ ᱥᱟᱱᱟᱢᱟ ᱫᱤᱱᱜᱮ ᱚᱱᱠᱟ ᱥᱟᱫᱟ ᱯᱞᱮᱹᱱ ᱠᱚᱫᱚ ᱵᱟᱭ ᱫᱚᱦᱚ ᱥᱟᱱᱟᱦᱟ ᱚᱱᱟ ᱠᱷᱟᱹᱛᱤᱨ ᱟᱞᱮ ᱫᱚ ᱫᱤᱱ ᱫᱷᱟᱨᱟ ᱜᱮᱞᱮ ᱵᱮᱱᱟᱣᱟ ᱚᱸᱰᱮ ᱫᱚ ᱵᱷᱤᱛ ᱨᱮ ᱡᱮᱨᱮᱲ ᱠᱟᱛᱮᱫ ᱡᱮᱨᱮᱲ ᱯᱞᱮᱱ ᱢᱮ ᱟᱨ ᱤᱱᱟᱹ ᱯᱚᱨᱮ ᱵᱟᱦᱟ ᱠᱚᱜᱮ ᱵᱮᱱᱟᱣ ᱢᱮ